ᱜᱟᱹᱰᱭᱟᱹ ᱫᱟᱜ ᱟᱨ ᱥᱚᱰᱚᱜ ᱫᱟᱜ ᱨᱮ ᱱᱟᱹᱲᱤᱠᱚ ᱡᱟᱱᱟᱢᱚᱜᱼᱟ ᱥᱚᱰᱚᱜ ᱫᱟᱜ ᱨᱮ ᱡᱟᱱᱟᱢᱚᱜᱼᱟ ᱥᱮᱣᱞᱟ ᱱᱟᱲᱤ ᱟᱨ ᱜᱟᱹᱰᱭᱟᱹ ᱫᱟᱜ ᱨᱮᱦᱚᱸ ᱥᱮᱣᱞᱟ ᱱᱟᱹᱲᱤ ᱡᱟᱱᱟᱢᱚᱜᱼᱟ ᱜᱟᱹᱰᱭᱟᱹ ᱫᱟᱜ ᱨᱮ ᱡᱟᱱᱟᱢᱚᱜᱼᱟ ᱯᱟᱱᱟᱲᱤ ᱛᱟᱯᱚᱨᱮ ᱯᱟᱱᱤᱯᱷᱚᱞ ᱛᱟᱯᱚᱨᱮ ᱡᱤᱭᱟᱹᱞ ᱚᱱᱟᱠᱚ ᱡᱟᱱᱟᱢᱚᱜᱼᱟ ᱜᱟᱹᱰᱭᱟᱹ ᱫᱟᱜ ᱨᱮ